ᱚᱻ ᱤᱧ ᱱᱤᱛᱳᱜ ᱯᱟᱭᱨᱟᱜ ᱞᱟᱹᱜᱤᱫ ᱛᱮᱫᱚ ᱯᱟᱭᱨᱟᱜ ᱢᱟ ᱤᱧ ᱢᱟ ᱪᱮᱦᱮ ᱱᱚᱜᱼᱚᱭ ᱱᱟᱹᱭ ᱠᱚᱨᱮ ᱜᱮ ᱯᱩᱠᱷᱨᱤ ᱠᱚᱨᱮ ᱜᱮᱧ ᱪᱮᱫ ᱟᱠᱟᱱᱟ ᱛᱚᱵᱮ ᱱᱤᱛᱳᱜ ᱫᱚ ᱯᱟᱭᱨᱟᱜ ᱫᱚ ᱵᱮᱥ ᱥᱩᱭᱢᱤᱝ ᱯᱩᱞ ᱨᱮᱜᱮ ᱵᱮᱥᱛᱚ ᱵᱩᱡᱷᱟᱹᱜᱼᱟ ᱪᱤᱠᱟᱹᱛᱮ ᱚᱸᱰᱮ ᱫᱚ ᱵᱮᱱᱟᱣ ᱠᱟᱱᱟ ᱡᱚᱛᱚᱣᱟᱜ ᱡᱚᱛᱚᱣᱟᱜ ᱵᱮᱱᱟᱣ ᱠᱟᱱᱟ ᱢᱟᱱᱮ ᱟᱬᱜᱚ ᱨᱟᱠᱟᱵ ᱨᱮᱭᱟᱜ ᱵᱟᱠᱷᱟᱱ ᱥᱟᱵ ᱫᱟᱲᱮᱭᱟᱜ ᱨᱮᱱᱟᱜ ᱡᱚᱛᱚᱣᱟᱜ ᱢᱮᱱᱟᱜᱼᱟ ᱟᱨ ᱟᱞᱮ ᱪᱮᱫᱚᱜ ᱡᱚᱠᱷᱚᱱ ᱡᱚᱠᱷᱚᱱ ᱢᱟᱲᱟᱝ ᱫᱚ ᱯᱟᱭᱨᱟ ᱫᱚ ᱱᱚᱣᱟ ᱟᱦᱟᱨ ᱯᱩᱠᱷᱨᱤ ᱨᱮ ᱢᱟᱲᱟᱝ ᱪᱮᱫ ᱠᱟᱛᱮ ᱱᱟᱹᱭ ᱫᱟᱜ ᱨᱮ ᱛᱟᱯᱚᱨᱮ ᱫᱚᱧ ᱯᱟᱭᱨᱟᱭᱮᱱᱟ ᱱᱟᱹᱭ ᱫᱟᱜ ᱨᱮ ᱯᱟᱭᱨᱟ ᱯᱟᱭᱨᱟ ᱛᱮ ᱚᱱᱟ ᱯᱚᱨᱮ ᱫᱚ ᱰᱮᱢ ᱫᱟᱜ ᱨᱮᱞᱮ ᱯᱟᱭᱨᱟᱭᱮᱱᱟ ᱰᱮᱢ ᱫᱟᱜ ᱨᱮ ᱱᱚᱝᱠᱟ ᱞᱮ ᱯᱟᱭᱨᱟᱭᱮᱱᱟ ᱯᱟᱭᱨᱟ ᱯᱟᱭᱨᱟ ᱛᱮ ᱢᱟᱱᱮ ᱠᱚᱱᱴᱤᱱᱤᱭᱩ ᱱᱚᱝᱠᱟ ᱜᱮ ᱟᱹᱰᱤ ᱥᱟᱸᱜᱮ ᱦᱚᱲ ᱞᱮ ᱡᱚᱴᱟᱣ ᱠᱟᱜᱼᱟ ᱡᱮ ᱮᱠᱞᱟᱢᱟ ᱰᱮᱢ ᱨᱮ ᱯᱟᱭᱨᱟᱜ ᱦᱚᱸ ᱵᱷᱚᱨᱥᱟ ᱵᱟᱭ ᱵᱩᱡᱷᱟᱹᱜᱼᱟ ᱮᱱᱠᱷᱟᱱ ᱟᱹᱰᱤ ᱥᱟᱸᱜᱮ ᱦᱚᱲ ᱠᱟᱛᱮᱫ ᱰᱮᱢ ᱨᱮ ᱯᱟᱭᱨᱟ ᱯᱟᱭᱨᱟ ᱛᱮ ᱠᱚᱱᱴᱤᱱᱤᱭᱩ ᱞᱮ ᱯᱟᱭᱨᱟᱭᱮᱱᱟ ᱟᱹᱰᱤ ᱵᱮᱥ ᱵᱩᱡᱷᱟᱹᱜᱼᱟ ᱡᱮᱢᱚᱱ ᱦᱟᱹᱠᱩ ᱥᱟᱵ ᱮᱢᱟᱱ ᱛᱮᱢᱟᱱ ᱦᱚᱲ ᱠᱚ ᱥᱟᱞᱟᱜ ᱦᱚᱸ ᱯᱟᱭᱨᱟᱜ ᱨᱮᱱᱟᱜ ᱨᱟᱹᱥᱠᱟᱹ ᱵᱩᱡᱷᱟᱹᱜᱼᱟ ᱱᱚᱝᱠᱟ ᱯᱟᱭᱨᱟ ᱯᱟᱭᱨᱟ ᱛᱮ ᱟᱞᱮ ᱫᱚ ᱟᱦᱟᱨ ᱯᱩᱠᱷᱨᱤ ᱠᱷᱚᱱ ᱪᱮᱫ ᱪᱮᱫ ᱠᱟᱛᱮ ᱜᱟᱰᱟ ᱛᱟᱨᱯᱚᱨᱮ ᱰᱮᱢ ᱨᱮ ᱯᱟᱭᱨᱟ ᱯᱟᱭᱨᱟ ᱛᱮ ᱟᱹᱰᱤ ᱜᱟᱱ ᱯᱟᱭᱨᱟ ᱛᱮᱜᱮᱞᱮ ᱯᱟᱭᱨᱟ ᱯᱟᱨᱚᱢᱚᱜᱼᱟ ᱡᱟᱦᱟᱸ ᱥᱮᱫ ᱦᱤᱡᱩᱜ ᱥᱮᱱᱚᱜ ᱨᱮ ᱱᱤᱛᱳᱜ ᱫᱚ ᱚᱱᱠᱟ ᱫᱚ ᱯᱟᱭᱨᱟᱜ ᱫᱚ ᱨᱟᱹᱥᱠᱟᱹ ᱫᱚ ᱥᱩᱭᱢᱤᱝ ᱯᱩᱞ ᱨᱮᱜᱮ ᱵᱩᱡᱷᱟᱹᱜᱼᱟ ᱥᱮ ᱠᱟᱛᱮ ᱚᱸᱰᱮ ᱫᱚ ᱡᱚᱛᱚᱣᱟᱜ ᱵᱮᱱᱟᱣ ᱠᱟᱛᱮ ᱠᱚ ᱫᱚᱦᱚ ᱟᱠᱟᱫᱼᱟ ᱥᱮ ᱟᱠᱚ ᱜᱷᱟᱴ ᱨᱮ ᱟᱬᱜᱚᱱ ᱞᱟᱹᱜᱤᱫ ᱛᱮ ᱨᱮᱞᱤᱝ ᱠᱚ ᱮᱢᱟᱱ ᱫᱚ ᱡᱚᱛᱚ ᱯᱟᱭᱨᱟᱜ ᱥᱟᱵᱚᱜ ᱞᱟᱹᱜᱤᱫ ᱦᱚᱸ ᱡᱚᱛᱚᱣᱟᱜ ᱢᱮᱱᱟᱜ ᱛᱮ ᱡᱚᱛᱚ ᱨᱟᱹᱥᱠᱟᱹ ᱫᱚ ᱥᱩᱭᱢᱤᱝ ᱯᱩᱞ ᱨᱮᱜᱮ ᱯᱟᱭᱨᱟᱜ ᱫᱚ ᱨᱟᱹᱥᱠᱟᱹ ᱵᱩᱡᱷᱟᱹᱜᱼᱟ